ᱥᱮᱨᱢᱟᱠᱤᱭᱟ ᱯᱚᱨᱚᱵᱽ ᱯᱟᱴᱟᱵᱤᱸᱫᱟᱹ ᱱᱚᱣᱟ ᱯᱟᱴᱟᱵᱤᱸᱫᱟᱹ ᱫᱚ ᱫᱩᱨᱜᱟᱹ ᱯᱩᱡᱟᱹ ᱵᱤᱡᱚᱭᱟ ᱫᱚᱥᱟᱨ ᱦᱤᱞᱚᱜ ᱦᱩᱭᱩᱜᱼᱟ ᱟᱨ ᱱᱚᱣᱟ ᱵᱟᱨᱮ ᱛᱮ ᱤᱧᱟᱹᱜ ᱜᱤᱫᱽᱨᱟᱹ ᱩᱢᱮᱨ ᱨᱮᱭᱟᱜ ᱩᱭᱦᱟᱹᱨ ᱫᱚ ᱱᱚᱝᱠᱟ ᱜᱮ ᱯᱟᱴᱟᱵᱤᱸᱫᱟᱹ ᱧᱮᱞ ᱡᱚᱠᱷᱚᱱ ᱟᱛᱚ ᱠᱷᱚᱱ ᱠᱚ ᱪᱟᱞᱟᱜ ᱛᱟᱦᱮᱸᱜᱼᱟ ᱩᱱᱠᱩ ᱧᱮᱞ ᱛᱮ ᱤᱧᱟᱹᱜ ᱢᱚᱱᱮ ᱫᱚᱢᱮ ᱩᱲᱩᱡ ᱯᱩᱴᱩᱡᱚᱜ ᱛᱟᱦᱮᱸᱜᱼᱟ ᱪᱟᱞᱟᱜ ᱞᱟᱹᱜᱤᱫ ᱢᱮᱱᱠᱷᱟᱱ ᱚᱲᱟᱜ ᱠᱷᱚᱱ ᱟᱭᱳᱼᱵᱟᱵᱟ ᱠᱚ ᱵᱟᱨᱚᱱ ᱛᱟᱦᱮᱸᱜᱼᱟ ᱵᱟᱠᱚ ᱪᱟᱞᱟᱣ ᱚᱪᱚᱣᱟᱜ ᱛᱟᱦᱮᱸᱜᱼᱟ

ᱚᱱᱮ ᱡᱮ ᱵᱟᱝ ᱪᱟᱞᱟᱣ ᱨᱮᱱᱟᱜ ᱢᱤᱫᱴᱟᱝ ᱟᱸᱥ ᱚᱱᱟ ᱟᱸᱥᱟ ᱫᱚ

ᱟᱥᱟ ᱨᱮᱜᱮ ᱢᱮᱱᱟᱜᱼᱟ